ᱥᱟᱶᱟᱨ ᱥᱮᱵᱟ ᱥᱟᱶᱛᱟ ᱟᱹᱨᱤ ᱜᱚᱲᱚ ᱵᱟᱹᱥ ᱠᱚ ᱞᱟᱹᱜᱤᱫ ᱛᱮ ᱥᱩᱵᱤᱫᱟ ᱥᱮ ᱚᱥᱩᱵᱤᱫᱟ ᱥᱩᱵᱤᱫᱟ ᱫᱚ ᱱᱤᱭᱟᱹ ᱜᱮ ᱦᱩᱭᱩᱜ ᱠᱟᱱᱟ ᱡᱟᱦᱟᱸ ᱠᱚᱨᱮ ᱦᱚᱥᱯᱤᱴᱟᱞ ᱨᱮ ᱡᱮᱢᱚᱱ ᱵᱤᱱᱟᱹ ᱯᱚᱭᱥᱟ ᱛᱮ ᱴᱨᱤᱴᱢᱮᱱᱴ ᱧᱟᱢᱟᱭ ᱥᱮ ᱨᱟᱱ ᱢᱩᱨᱜᱟᱹᱱ ᱥᱮ ᱵᱷᱟᱹᱜᱤ ᱵᱷᱟᱹᱜᱤ ᱰᱟᱠᱴᱟᱨ ᱴᱷᱮᱱ ᱪᱤᱠᱤᱛᱥᱟ ᱨᱮᱱᱟᱜ ᱫᱟᱣ ᱧᱟᱢᱟᱭ ᱟᱨ ᱚᱱᱟ ᱞᱟᱹᱜᱤᱫ ᱛᱮ ᱟᱨᱚ ᱜᱚᱲᱚ ᱢᱮᱱᱟᱜᱼᱟ ᱥᱟᱥᱛᱚ ᱠᱟᱨᱰ ᱥᱚᱨᱠᱟᱨᱤ ᱚᱱᱩᱫᱟᱱ ᱮᱢᱚᱜ ᱠᱟᱱᱟᱭ ᱱᱤᱭᱟᱹ ᱠᱚᱜᱚ ᱥᱩᱵᱤᱫᱟ ᱫᱚ ᱟᱨ ᱡᱮᱢᱚᱱ ᱚᱥᱩᱵᱤᱫᱟ ᱚᱥᱩᱵᱤᱫᱟ ᱦᱩᱭᱩᱜ ᱠᱟᱱᱟ ᱡᱮᱢᱚᱱ ᱦᱚᱥᱯᱤᱴᱟᱞ ᱠᱚᱨᱮ ᱪᱟᱞᱟᱣ ᱠᱟᱛᱮ ᱚᱸᱰᱮ ᱞᱟᱭᱤᱱ ᱦᱩᱭᱩᱜ ᱛᱟᱭᱟ ᱵᱚᱭᱚᱥ ᱠᱚ ᱦᱚᱲ ᱚᱱᱟ ᱞᱟᱭᱤᱱ ᱠᱚᱥᱴᱚ ᱦᱩᱭᱩᱜ ᱛᱟᱭᱟ ᱵᱟᱭ ᱤᱭᱟᱹ ᱫᱟᱲᱮᱭᱟᱜ ᱠᱟᱱᱟ ᱚᱱᱮ ᱚᱱᱟ ᱚᱥᱩᱵᱤᱫᱟ ᱟᱹᱰᱤ ᱜᱷᱟᱹᱲᱤᱡ ᱫᱷᱚᱡᱽᱡᱚ ᱠᱟᱛᱮ ᱞᱟᱭᱤᱱ ᱛᱮ ᱪᱟᱞᱟᱜ ᱦᱩᱭᱩᱜ ᱛᱟᱭᱟ ᱱᱤᱭᱟᱹ ᱠᱚ ᱵᱚᱭᱚᱥ ᱠᱚ ᱜᱚᱲᱚ ᱠᱚ ᱫᱚ ᱚᱥᱩᱵᱤᱫᱟ ᱦᱩᱭᱩᱜ ᱠᱟᱱ ᱛᱟᱠᱚᱣᱟ